ᱵᱷᱟᱨᱚᱛ ᱨᱮᱭᱟᱜ ᱥᱟᱸᱜᱟᱲᱚᱢ ᱞᱮᱠᱟᱛᱮ ᱫᱚ ᱟᱹᱰᱤ ᱜᱚᱴᱟᱝ ᱢᱮᱱᱟᱜ ᱟᱠᱟᱫᱟ ᱚᱸᱰᱮ ᱨᱮᱹᱞ ᱦᱚᱸ ᱢᱮᱱᱟᱜ ᱜᱮᱭᱟ ᱟᱨ ᱩᱰᱟᱹᱜ ᱜᱟᱹᱰᱤ ᱦᱚᱸ ᱢᱮᱱᱟᱜ ᱜᱮᱭᱟ ᱟᱨ ᱵᱚᱥ ᱜᱟᱹᱰᱤ ᱠᱚᱦᱚᱸ ᱢᱮᱱᱟᱜ ᱟᱠᱟᱫ ᱜᱮᱭᱟ ᱟᱨ ᱢᱮᱴᱨᱳ ᱯᱞᱮᱴᱤᱝ ᱚᱱᱟ ᱴᱨᱮᱱ ᱠᱚᱦᱚᱸ ᱡᱟᱦᱟᱸ ᱚᱛ ᱵᱷᱤᱛᱤᱨ ᱠᱚᱛᱮ ᱪᱟᱞᱟᱜ ᱠᱟᱱᱟ ᱚᱱᱟ ᱠᱚᱦᱚᱸ ᱪᱟᱞᱟᱜ ᱠᱟᱱ ᱜᱮᱭᱟ ᱛᱚᱵᱮ ᱱᱚᱰᱮᱱᱟᱜ ᱡᱟᱦᱟᱸ ᱡᱟᱦᱟᱸ ᱦᱤᱥᱟᱹᱵᱽ ᱛᱮ ᱨᱮᱞ ᱠᱚ ᱡᱟᱦᱟᱸ ᱦᱤᱥᱟᱹᱵᱽ ᱛᱮ ᱵᱟᱥ ᱜᱟᱹᱰᱤ ᱠᱚ ᱪᱟᱞᱟᱜ ᱠᱟᱱᱟ ᱚᱱᱟ ᱚᱱᱩᱯᱟᱛ ᱛᱮᱫᱚ ᱱᱚᱰᱮ ᱠᱟᱹᱴᱤᱡ ᱠᱚᱢ ᱫᱷᱟᱨᱟ ᱜᱮᱭᱟ ᱚᱱᱟ ᱥᱟᱸᱜᱟᱲᱚᱢ ᱠᱚ ᱠᱚᱢ ᱫᱚ ᱱᱚᱝᱠᱟᱜ ᱠᱟᱱᱟ ᱛᱮᱦᱤᱧ ᱡᱟᱦᱟᱸ ᱟᱵᱚ ᱵᱚᱱ ᱥᱟᱸᱜᱮᱭᱟᱠᱟᱱᱟ ᱢᱟᱱᱣᱟ ᱠᱚ ᱡᱟᱦᱟᱸ ᱱᱩᱱᱟᱹᱜ ᱢᱩᱡ ᱵᱷᱩᱠᱩ ᱞᱮᱠᱟ ᱵᱚᱱ ᱥᱟᱸᱜᱮ ᱟᱠᱟᱱᱟ ᱚᱱᱟ ᱞᱟᱹᱜᱤᱫ ᱛᱮᱜᱮ ᱚᱱᱟ ᱠᱚ ᱦᱤᱥᱟᱹᱵᱽ ᱥᱮ ᱚᱱᱟᱠᱚ ᱚᱱᱩᱯᱟᱛ ᱛᱮ ᱚᱸᱰᱮ ᱫᱚ ᱦᱟᱸᱜ ᱚᱱᱟᱠᱚ ᱠᱚᱢᱚᱜ ᱠᱟᱱᱟ ᱠᱚᱢᱚᱜ ᱠᱟᱱ ᱠᱷᱟᱱ ᱱᱚᱝᱠᱟ ᱫᱟᱜ ᱫᱤᱱ ᱥᱮ ᱵᱟᱝ ᱥᱤᱛᱩᱝ ᱫᱤᱱ ᱨᱟᱵᱟᱝ ᱡᱟᱹᱯᱩᱫ ᱫᱤᱱ ᱢᱟᱱᱮ ᱠᱤᱪᱷᱩ ᱚᱱᱠᱟ ᱟᱹᱰᱤᱜᱮ ᱥᱟᱸᱜᱷᱟᱨ ᱚᱠᱛᱚ ᱠᱚᱦᱚᱸ ᱟᱱᱟᱴ ᱟᱨ ᱥᱮ ᱵᱟᱝ ᱦᱚᱲ ᱫᱚ ᱟᱹᱰᱤ ᱢᱩᱦᱤᱢ ᱛᱮᱠᱚ ᱦᱤᱡᱩᱜ ᱥᱮᱱᱚᱜ ᱠᱟᱱᱟ ᱛᱚᱵᱮ ᱡᱟᱦᱟᱸ ᱞᱮᱠᱟ ᱛᱮᱜᱮ ᱦᱤᱡᱩᱜ ᱥᱮᱱᱚᱜ ᱢᱟ ᱦᱩᱭᱩᱜ ᱠᱟᱱ ᱜᱮᱭᱟ ᱢᱤᱢᱤᱫᱴᱤᱱ ᱥᱚᱦᱚᱨ ᱵᱟᱡᱟᱨ ᱠᱚᱨᱮ ᱱᱚᱝᱠᱟ ᱦᱚᱸ ᱧᱮᱞ ᱠᱟᱱᱟ ᱚᱸᱰᱮ ᱫᱚ ᱱᱚᱝᱠᱟ ᱦᱤᱪᱤ ᱦᱚᱪᱚ ᱵᱟᱹᱭ ᱵᱟᱹᱭᱛᱮ ᱛᱟᱲᱟᱢ ᱥᱮ ᱥᱮᱱ ᱡᱟᱶᱨᱟ ᱦᱤᱥᱟᱹᱵᱤᱧ ᱛᱟᱲᱟᱢ ᱠᱟᱜᱼᱟ ᱚᱱᱠᱟ ᱦᱤᱥᱟᱹᱵ ᱛᱮᱫᱚ ᱟᱢᱫᱚ ᱴᱷᱟᱹᱭ ᱦᱚᱸ ᱵᱟᱢ ᱧᱟᱢᱟ ᱟᱨ ᱡᱟᱭᱜᱟ ᱦᱚᱸᱵᱟᱝ ᱧᱟᱢᱚᱜᱼᱟ ᱟᱨ ᱜᱟᱹᱰᱤ ᱦᱚᱸᱢ ᱯᱷᱮᱞᱚᱜᱼᱟ ᱚᱱᱟ ᱞᱟᱹᱜᱤᱫ ᱛᱮ ᱚᱱᱟ ᱥᱚᱦᱚᱨ ᱠᱚᱨᱮ ᱫᱚ ᱛᱤᱸᱜᱩ ᱠᱚᱫᱚ ᱦᱚᱲᱫᱚ ᱵᱟᱠᱚ ᱛᱤᱸᱜᱩᱱᱟ ᱩᱱᱠᱩ ᱫᱚ ᱡᱟᱦᱟᱱᱟᱜ ᱜᱮ ᱜᱚ ᱠᱟᱫ ᱮ ᱪᱟᱦᱮ ᱡᱷᱳᱞᱟᱭ ᱴᱮᱣᱮᱧ ᱟᱠᱟᱫ ᱥᱮ ᱜᱤᱫᱽᱨᱟᱹᱭ ᱦᱚᱵᱚᱨ ᱟᱠᱟᱫᱮ ᱩᱱᱤ ᱫᱚ ᱫᱟᱹᱲ ᱟᱛᱮ ᱜᱮ ᱦᱤᱡᱩᱜ ᱠᱟᱱᱟᱭ ᱥᱮᱱᱚᱜ ᱠᱟᱱᱟᱭ ᱟᱨ ᱫᱟᱹᱲ ᱟᱛᱮ ᱜᱮ ᱵᱟᱥ ᱜᱟᱹᱰᱤ ᱨᱮᱦᱚᱸ ᱫᱮᱡᱚᱜ ᱠᱟᱱᱟᱭ ᱟᱨ ᱴᱨᱮᱱ ᱜᱟᱹᱰᱤ ᱠᱚᱨᱮ ᱦᱚᱸ ᱫᱟᱹᱲ ᱪᱚᱸᱜᱟ ᱞᱮᱠᱟᱜᱮ ᱚᱸᱰᱮ ᱫᱚ ᱫᱟᱹᱲ ᱟᱛᱮ ᱠᱚ ᱫᱮᱡᱚᱜ ᱥᱮᱱᱚᱜ ᱠᱟᱱᱟ ᱪᱤᱠᱟᱹᱛᱮ ᱦᱚᱲ ᱨᱮᱭᱟᱜ ᱵᱷᱤᱲ ᱩᱱᱟᱹᱜ ᱩᱱᱟᱹᱜ ᱜᱮ ᱜᱟᱫᱮᱞ ᱜᱟᱫᱮᱞ ᱜᱟᱫᱮᱞ ᱦᱚᱲ ᱢᱮᱱᱟᱜ ᱟᱠᱟᱫ ᱠᱚ ᱠᱷᱟᱹᱛᱤᱨ ᱡᱚᱛᱚ ᱦᱚᱲᱜᱮ ᱢᱟᱲᱟᱝ ᱚᱜ ᱜᱮᱢ ᱨᱤᱠᱟᱹᱭᱟᱛᱚ ᱮᱱᱠᱷᱟᱱ ᱢᱟᱲᱟᱝ ᱚᱜ ᱨᱤᱠᱟᱹᱭ ᱠᱷᱟᱱᱮᱢ ᱫᱚ ᱟᱢᱫᱚ ᱱᱚᱝᱠᱟ ᱛᱟᱲᱟᱢ ᱫᱚ ᱵᱟᱝᱟ ᱚᱸᱰᱮ ᱫᱚ ᱫᱟᱹᱲ ᱟᱛᱮᱫ ᱜᱮ ᱥᱮᱱᱚᱜ ᱦᱩᱭᱩᱜᱼᱟ ᱢᱟᱲᱟᱝ ᱨᱮ ᱥᱤᱴ ᱦᱟᱢᱮᱴ ᱦᱩᱭᱩᱜᱼᱟ ᱢᱟᱲᱟᱝ ᱨᱮ ᱡᱟᱭᱜᱟ ᱧᱟᱢ ᱦᱩᱭᱩᱜᱼᱟ ᱛᱚᱵᱮ ᱟᱱᱟᱝᱜᱮ ᱟᱢ ᱥᱟᱸᱜᱷᱟᱨ ᱨᱮ ᱠᱟᱹᱴᱤᱡ ᱨᱮᱦᱚᱸᱢ ᱟᱥᱟᱱ ᱫᱟᱲᱮᱭᱟᱜᱼᱟ ᱢᱟᱱᱮ ᱫᱚ ᱟᱞᱜᱟ ᱫᱷᱟᱨᱟ ᱛᱮᱢ ᱦᱤᱡᱩᱜ ᱥᱮᱱᱚᱜᱼᱟ ᱥᱤᱴ ᱠᱚᱢ ᱧᱟᱢ ᱞᱮᱠᱷᱟᱱ ᱟᱢ ᱵᱟᱢ ᱠᱚᱥᱴᱚᱜᱼᱟ ᱟᱫᱚ ᱚᱱᱟ ᱜᱮᱞᱤᱧ ᱧᱮᱞᱟ ᱟᱭᱢᱟ ᱱᱚᱣᱟ ᱟᱵᱳ ᱪᱷᱳᱴᱳ ᱢᱚᱴᱳ ᱥᱚᱦᱚᱨ ᱵᱟᱡᱟᱨ ᱠᱚᱨᱮ ᱨᱮᱦᱚᱸ ᱥᱮ ᱡᱟᱦᱟᱸᱜᱮ ᱥᱚᱦᱚᱨ ᱵᱟᱡᱟᱨ ᱠᱚᱨᱮ ᱠᱷᱚᱱ ᱟᱨᱦᱚᱸ ᱦᱤᱡᱩᱜ ᱥᱮᱱᱚᱜ ᱠᱟᱱ ᱜᱟᱹᱰᱤ ᱢᱚᱴᱚᱨ ᱠᱚ ᱚᱱᱟ ᱠᱚᱨᱮ ᱦᱚᱸ ᱚᱱᱠᱟ ᱫᱷᱟᱨᱟ ᱛᱮᱜᱮ ᱦᱟᱸᱜ ᱦᱤᱡᱩᱜ ᱥᱮᱱᱚᱜ ᱠᱟᱱᱟ ᱜᱟᱹᱰᱤ ᱠᱚᱫᱚ ᱟᱹᱰᱤ ᱢᱩᱥᱠᱤᱞ ᱛᱮ ᱚᱠᱟ ᱠᱚᱨᱮ ᱪᱚᱝ ᱢᱤᱫ ᱜᱷᱚᱱᱴᱟ ᱯᱚᱨᱮ ᱚᱠᱟ ᱠᱚᱨᱮ ᱪᱚᱝ ᱵᱟᱨ ᱜᱷᱚᱱᱴᱟ ᱯᱚᱨᱮ ᱮᱱᱟᱝ ᱵᱟᱥ ᱥᱴᱮᱱᱰ ᱨᱮ ᱜᱟᱹᱰᱤᱢ ᱧᱟᱢᱟ ᱟᱫᱚ ᱥᱟᱸᱜᱷᱟᱨ ᱚᱠᱛᱚ ᱱᱚᱜᱼᱚ ᱱᱚᱝᱠᱟ ᱡᱤᱱᱤᱥ ᱜᱮ ᱱᱚᱰᱮᱱ ᱠᱚ ᱦᱚᱲ ᱟᱹᱰᱤ ᱜᱮᱠᱚ ᱪᱮᱞᱮᱧᱡᱽ ᱥᱟᱢᱟᱝ ᱦᱩᱭ ᱟᱠᱚ ᱠᱟᱱᱟ ᱟᱨ ᱱᱚᱣᱟᱫᱚ ᱦᱚᱲ ᱥᱟᱸᱜᱮ ᱟᱨ ᱟᱵᱚ ᱥᱟᱸᱜᱟᱲᱚᱢ ᱠᱚᱠᱚ ᱚᱱᱟᱜᱮ ᱱᱟᱦᱟᱸᱜ ᱢᱩᱞ ᱠᱟᱨᱚᱱ ᱫᱚ ᱠᱟᱱᱟ ᱟᱨ ᱚᱱᱟ ᱚᱱᱩᱯᱟᱛ ᱛᱮ ᱡᱩᱫᱤ ᱛᱟᱦᱮᱸ ᱠᱚᱜᱼᱟ ᱮᱱᱠᱷᱟᱱ ᱫᱚ ᱜᱟᱹᱰᱤ ᱦᱚᱸ ᱧᱟᱢᱚᱜᱼᱟ ᱟᱨ ᱥᱮ ᱵᱟᱝ ᱟᱹᱵᱤᱱᱟᱜ ᱦᱳᱭ ᱢᱟᱱᱮ ᱦᱚᱲ ᱦᱚᱸ ᱡᱟᱭᱜᱟ ᱦᱚᱸᱵᱚᱱ ᱧᱟᱢᱟ ᱟᱨ ᱡᱟᱦᱟᱸ ᱴᱷᱟᱶ ᱥᱮᱴᱮᱨᱚᱜ ᱡᱟᱭᱜᱟ ᱨᱮ ᱢᱟᱱᱮ ᱩᱱᱟᱹᱜ ᱤᱭᱟᱹ ᱛᱮᱦᱚᱸ ᱵᱟᱭ ᱤᱭᱟᱹ ᱜᱚᱫᱚᱜᱼᱟ ᱡᱮ ᱢᱟᱱᱮ ᱤᱧ ᱛᱤᱨᱤᱧ ᱥᱮᱴᱮᱨᱚᱜ ᱵᱟᱹᱧ ᱥᱮᱴᱮᱨᱚᱜᱼᱟ ᱚᱱᱟ ᱠᱟᱛᱷᱟ ᱦᱚᱸ ᱵᱟᱝ ᱠᱟᱱᱟ ᱟᱫᱚ ᱱᱚᱣᱟ ᱠᱚ ᱪᱮᱞᱮᱧᱡᱽ ᱥᱟᱢᱟᱝ ᱦᱩᱭᱩᱜ ᱠᱟᱱ ᱨᱮᱦᱚᱸ ᱦᱤᱡᱩᱜ ᱥᱮᱱᱚᱜ ᱥᱮ ᱵᱟᱝ ᱞᱟᱹᱠᱛᱤ ᱢᱟ ᱦᱩᱭᱩᱜ ᱠᱟᱱ ᱜᱮᱭᱟ ᱟᱨ ᱱᱚᱣᱟ ᱠᱚᱨᱮᱱᱟᱜ ᱩᱛᱱᱟᱹᱣ ᱦᱤᱥᱟᱹᱵ ᱛᱮᱞᱤᱧ ᱢᱮᱱ ᱠᱷᱟᱱ ᱩᱛᱱᱟᱹᱣ ᱫᱚ ᱱᱚᱝᱠᱟᱜ ᱠᱟᱱᱟ ᱧᱮᱞ ᱵᱤᱱ ᱢᱟᱱᱮ ᱨᱟᱠᱟᱵ ᱪᱤᱠᱟᱹᱢ ᱨᱟᱠᱟᱵᱚᱜᱼᱟ ᱱᱚᱣᱟ ᱫᱚ ᱡᱟᱹᱥᱛᱤ ᱵᱷᱟᱜᱽ ᱫᱚ ᱟᱹᱞᱤᱧᱟᱜ ᱢᱮᱱ ᱦᱤᱥᱟᱹᱵᱽ ᱛᱮᱫᱚ ᱜᱚᱨᱢᱮᱱᱴ ᱟᱹᱰᱤᱜᱟᱱ ᱪᱟᱦᱟᱣ ᱦᱩᱭᱟᱭᱟ ᱩᱱᱟᱹᱜ ᱜᱟᱱ ᱪᱟᱦᱟᱣ ᱦᱩᱭᱟᱭᱟ ᱟᱵᱚᱣᱟᱜ ᱵᱟᱥ ᱨᱮᱭᱟᱜ ᱠᱟᱛᱷᱟ ᱵᱟᱝ ᱠᱟᱱᱟ ᱟᱢᱟᱜ ᱢᱮᱱ ᱨᱮᱭᱟᱜ ᱠᱟᱛᱷᱟ ᱵᱟᱝ ᱠᱟᱱᱟ ᱟᱨ ᱟᱢ ᱢᱮᱱᱛᱮ ᱱᱟ ᱜᱟᱹᱰᱤ ᱫᱟᱹᱲᱟᱭ ᱱᱟ ᱨᱮᱹᱞᱮ ᱫᱟᱹᱲᱟ ᱱᱟ ᱩᱰᱟᱹᱜ ᱜᱟᱹᱰᱤ ᱪᱟᱞᱟᱜᱼᱟ ᱪᱮᱫ ᱦᱚᱸ ᱵᱟᱭ ᱦᱩᱭ ᱠᱚᱜᱼᱟ ᱚᱱᱟ ᱞᱟᱹᱜᱤᱫ ᱛᱮ ᱱᱚᱣᱟᱫᱚ ᱜᱚᱨᱢᱮᱱᱴ ᱜᱮ ᱨᱟᱡᱡᱚ ᱥᱚᱨᱠᱟᱨ ᱦᱩᱭᱩᱜ ᱪᱟᱦᱮ ᱟᱵᱚᱭᱤᱡᱽ ᱠᱮᱫᱽᱨᱚ ᱥᱚᱨᱠᱟᱨ ᱦᱩᱭᱩᱜ ᱱᱚᱣᱟᱫᱚ ᱵᱟᱱᱟ ᱦᱚᱲᱜᱮ ᱡᱳᱜᱟᱡᱳᱜᱽ ᱠᱟᱛᱮᱫ ᱡᱩᱫᱤ ᱟᱹᱠᱤᱱ ᱠᱤᱱ ᱪᱟᱦᱟᱣᱼᱟ ᱮᱱᱠᱷᱟᱱ ᱫᱚ ᱜᱟᱹᱰᱤ ᱜᱷᱚᱲᱟ ᱦᱚᱸ ᱦᱚᱲ ᱚᱱᱩᱯᱟᱛ ᱛᱮ ᱟᱹᱠᱤᱱ ᱠᱤᱱ ᱪᱟᱹᱞᱩ ᱦᱚᱪᱚ ᱫᱟᱲᱮᱭᱟᱜᱼᱟ ᱟᱨ ᱱᱚᱰᱮ ᱢᱟ ᱟᱵᱚ ᱥᱟᱫᱷᱟᱨᱚᱱ ᱦᱚᱲ ᱢᱮᱱ ᱛᱮᱢᱟ ᱵᱟᱭ ᱪᱟᱞᱟᱜᱼ ᱟᱨ ᱞᱟᱹᱜᱩ ᱦᱚᱸ ᱵᱟᱭ ᱞᱟᱹᱜᱩᱜᱼᱟ ᱟᱨ ᱢᱟᱲᱟᱝ ᱥᱮᱫ ᱫᱚ ᱩᱛᱱᱟᱹᱣ ᱫᱚ ᱟᱹᱞᱤᱧ ᱫᱚ ᱤᱱᱟᱹ ᱜᱮᱞᱤᱧ ᱢᱮᱱᱟ ᱡᱮ ᱥᱚᱨᱠᱟᱨ ᱟᱡ ᱫᱷᱮᱭᱟᱱ ᱮᱢᱚᱜ ᱦᱩᱭ ᱟᱭᱟ ᱱᱤᱦᱟᱹᱛ ᱛᱚᱵᱮ ᱮᱱᱟᱝ ᱜᱮ ᱯᱟᱵᱽᱞᱤᱠ ᱦᱤᱛ ᱨᱮ ᱢᱟᱱᱮ ᱟᱵᱚ ᱦᱚᱲ ᱠᱚ ᱥᱟᱢᱟᱝ ᱨᱮ ᱟᱨ ᱦᱚᱲ ᱞᱟᱹᱜᱤᱫ ᱛᱮ ᱟᱵᱚ ᱵᱮᱥᱮ ᱵᱚᱱ ᱦᱮᱡ ᱥᱮᱱ ᱫᱟᱲᱮᱭᱟᱜᱼᱟ ᱟᱨ ᱵᱟᱝᱠᱷᱟᱱ ᱫᱚ ᱱᱚᱣᱟ ᱠᱚᱫᱚ ᱟᱹᱞᱤᱧᱟᱜ ᱢᱮᱱ ᱦᱤᱥᱟᱹᱵᱽ ᱛᱮᱫᱚ ᱱᱚᱝᱠᱟ ᱫᱷᱟᱨᱟ ᱜᱮ ᱪᱟᱞᱟᱜᱼᱟ ᱟᱨ ᱱᱚᱣᱟ ᱨᱮᱫᱚ ᱱᱚᱝᱠᱟ ᱠᱟᱱᱟ ᱡᱮ ᱢᱟᱱᱮ ᱥᱚᱨᱠᱟᱨ ᱡᱟᱦᱟᱸ ᱡᱳᱡᱳᱱᱟ ᱠᱚᱭ ᱪᱟᱞᱟᱣᱟ ᱚᱱᱟ ᱡᱳᱡᱳᱱᱟ ᱨᱮᱦᱚᱸ ᱟᱹᱰᱤ ᱠᱤᱪᱷᱩ ᱛᱮ ᱚᱱᱠᱟ ᱟᱵᱚ ᱦᱤᱡᱩᱜ ᱥᱮᱱᱚᱜ ᱥᱩᱵᱤᱫᱷᱟ ᱞᱟᱹᱜᱤᱫ ᱛᱮᱫᱚᱭ ᱠᱚᱨᱟᱣᱮᱫ ᱜᱮᱭᱟ ᱠᱚᱨᱟᱣ ᱫᱚ ᱛᱚᱵᱮ ᱟᱵᱚ ᱦᱚᱲ ᱠᱚᱦᱚᱸ ᱠᱤᱪᱷᱩ ᱠᱚᱦᱚᱸ ᱚᱱᱟ ᱦᱤᱥᱟᱹᱵᱽ ᱛᱮ ᱪᱟᱞᱟᱜ ᱦᱩᱭᱩᱜᱼᱟ ᱢᱟᱱᱮ ᱵᱟᱲᱟᱭᱚᱜ ᱦᱩᱭᱩᱜᱼᱟ ᱥᱮᱪᱮᱫᱚᱜ ᱦᱩᱭᱩᱜᱼᱟ ᱡᱮᱢᱚᱱ ᱥᱟᱹᱨᱤᱜᱮ ᱱᱚᱣᱟ ᱟᱵᱚ ᱞᱟᱹᱜᱤᱫ ᱜᱟᱹᱰᱤ ᱫᱟᱹᱲ ᱮᱫ ᱟᱭ ᱵᱷᱟᱲᱟ ᱵᱚᱱ ᱮᱢᱟ ᱥᱮ ᱵᱷᱟᱹᱭ ᱱᱮᱭᱟᱣ ᱛᱟᱯᱟᱢ ᱵᱟᱝᱜᱮ ᱜᱟᱹᱰᱤ ᱵᱟᱞᱟ ᱥᱟᱞᱟᱜ ᱦᱚᱸ ᱡᱟᱦᱟᱸ ᱩᱪᱤᱛ ᱠᱟᱱᱟ ᱤᱱᱟᱹᱜᱮ ᱠᱟᱛᱷᱟ ᱵᱚᱱ ᱫᱚᱦᱚᱭᱟ ᱮᱱᱠᱷᱟᱱ ᱜᱮ ᱟᱵᱚ ᱫᱚ ᱢᱟᱲᱟᱝ ᱥᱮᱫ ᱵᱚᱱ ᱩᱛᱱᱟᱹᱜᱼᱟ ᱟᱹᱞᱤᱧᱟᱜ ᱢᱮᱱᱫᱚ ᱤᱱᱟᱹᱜ ᱜᱮ ᱡᱚᱦᱟᱨ